ᱟᱞᱮ ᱯᱩᱨᱩᱞᱤᱭᱟᱹ ᱦᱚᱱᱚᱛ ᱨᱮ ᱪᱟᱥ ᱞᱮᱠᱟᱱᱟᱜ ᱢᱟ ᱟᱭᱢᱟ ᱠᱤᱪᱷᱩ ᱞᱮ ᱪᱟᱥ ᱛᱟᱦᱮᱱ ᱜᱮᱭᱟ ᱡᱷᱚᱛᱚᱜᱮ ᱡᱮᱢᱚᱱ ᱦᱩᱲᱩ ᱪᱟᱥ ᱥᱟᱠ ᱥᱚᱵᱽᱡᱤ ᱠᱚ ᱪᱟᱥ ᱛᱩᱲᱤ ᱠᱚ ᱪᱟᱥ ᱡᱚᱛᱚ ᱠᱤᱪᱷᱩ ᱜᱮᱞᱮ ᱪᱟᱥᱼᱟ ᱛᱳ ᱞᱟᱦᱟᱛᱮ ᱦᱩᱲᱩ ᱪᱟᱥ ᱨᱮᱱᱟᱜ ᱤᱧ ᱞᱟᱹᱭᱟ ᱦᱩᱲᱩᱞᱮ ᱪᱟᱥᱼᱟ ᱛᱚᱠᱷᱚᱱ ᱢᱟᱱᱮ ᱥᱤ ᱠᱮᱫ ᱜᱮᱞᱮ ᱞᱟᱦᱟᱛᱮ ᱥᱤ ᱠᱟᱛᱮᱫ ᱡᱟᱦᱟᱸ ᱴᱷᱮᱡ ᱚᱸᱰᱮ ᱟᱯᱷᱚᱨ ᱜᱤᱰᱤ ᱦᱩᱭᱩᱜᱼᱟ ᱡᱟᱦᱟᱸ ᱛᱚᱞᱟ ᱦᱩᱭᱩᱜᱼᱟ ᱚᱸᱰᱮ ᱥᱤ ᱢᱟᱲᱟᱝ ᱠᱮᱫ ᱜᱮ ᱥᱤ ᱠᱟᱛᱮᱫ ᱚᱸᱰᱮ ᱜᱩᱰᱟᱹ ᱠᱮᱫᱜᱮ ᱟᱪᱪᱷᱟ ᱞᱚᱥᱚᱫ ᱵᱮᱱᱟᱣ ᱮᱱᱜᱮ ᱢᱟᱱᱮ ᱦᱟᱥᱟ ᱵᱮᱱᱟᱣ ᱮᱱᱜᱮ ᱛᱟᱨᱯᱚᱨᱮ ᱚᱸᱰᱮ ᱦᱩᱲᱩᱞᱮ ᱮᱨ ᱠᱮᱫᱜᱮ ᱦᱩᱲᱩ ᱮᱨ ᱠᱟᱛᱮᱜ ᱡᱟᱠ ᱜᱮ ᱜᱩᱨᱤᱡ ᱠᱚ ᱛᱟᱦᱮᱱ ᱠᱷᱟᱡ ᱚᱱᱟ ᱮᱢᱟᱜ ᱜᱮ ᱚᱱᱟ ᱪᱮᱛᱟᱱ ᱨᱮ ᱛᱟᱨᱯᱚᱨᱮ ᱦᱩᱲᱩ ᱜᱤᱰᱤ ᱠᱮᱫᱜᱮ ᱦᱩᱲᱩ ᱜᱤᱰᱤ ᱠᱟᱛᱮᱜ ᱟᱨᱦᱚᱸ ᱠᱩᱰᱤᱛᱮ ᱚᱱᱟ ᱰᱷᱟᱯᱚᱜ ᱮᱥᱮᱫ ᱠᱮᱫᱜᱮ ᱛᱟᱨᱯᱚᱨᱮ ᱚᱱᱮ ᱰᱷᱟᱯᱚᱜ ᱮᱥᱮᱫ ᱠᱟᱛᱮᱜ ᱚᱱᱟ ᱟᱨᱦᱚᱸ ᱦᱩᱭᱮᱱ ᱜᱮ ᱢᱤᱫ ᱪᱟᱸᱫᱳ ᱫᱚ ᱦᱮᱸ ᱢᱤᱫ ᱪᱟᱸᱫᱳᱜᱟᱱ ᱥᱚᱢᱚᱭ ᱫᱚ ᱵᱟᱭ ᱞᱟᱜᱟᱜᱼᱟ ᱚᱱᱟ ᱞᱟᱦᱟ ᱨᱮᱜᱮ ᱚᱢᱚᱱᱚᱜᱼᱟ ᱟᱪᱪᱷᱟ ᱚᱱᱟ ᱚᱱᱟ ᱦᱟᱨᱟᱭᱮᱱ ᱜᱮ ᱛᱚᱠᱷᱚᱱ ᱫᱚ ᱟᱨ ᱚᱱᱟ ᱪᱟᱥ ᱫᱚ ᱦᱩᱭᱩᱜᱼᱟ ᱵᱚᱪᱷᱚᱨ ᱨᱮ ᱢᱤᱫ ᱫᱷᱟᱣᱜᱮ ᱦᱩᱭᱩᱜᱼᱟ ᱱᱚᱣᱟ ᱫᱚ ᱱᱚᱣᱟ ᱵᱚᱨᱥᱟᱫᱤᱱ ᱦᱩᱭᱩᱜᱼᱟ ᱡᱟᱦᱟᱸ ᱫᱚ ᱟᱥᱟᱲ ᱥᱨᱟᱵᱚᱱ ᱪᱟᱥ ᱦᱩᱭᱩᱜᱼᱟ ᱟᱨ ᱛᱚᱠᱷᱚᱱ ᱚᱱᱟ ᱞᱟᱹᱴᱩᱭᱮᱱ ᱜᱮ ᱛᱚᱠᱷᱚᱱ ᱟᱨᱦᱚᱸ ᱚᱱᱟ ᱛᱚᱞᱟ ᱛᱩᱫ ᱠᱟᱛᱮᱜ ᱛᱩᱫᱽ ᱦᱩᱭᱩᱜᱼᱟ ᱢᱟᱱᱮ ᱠᱟᱹᱢᱤᱱ ᱠᱚ ᱟᱛᱮᱫ ᱛᱩᱫ ᱦᱩᱭᱩᱜᱼᱟ ᱡᱩᱫᱤ ᱡᱟᱦᱟᱸᱭ ᱚᱲᱟᱜ ᱨᱮ ᱵᱮᱥᱤ ᱦᱚᱲᱠᱚ ᱛᱟᱦᱮᱱᱟ ᱛᱟᱦᱚᱞᱮ ᱩᱱᱠᱩ ᱫᱚ ᱟᱠᱚ ᱢᱚᱛᱚ ᱛᱮᱜᱮ ᱠᱚ ᱛᱩᱫᱟ ᱡᱟᱦᱟᱸᱭ ᱨᱮᱱ ᱦᱚᱲᱠᱚ ᱵᱟᱠᱚ ᱛᱟᱦᱮᱱᱟ ᱩᱱᱠᱩ ᱫᱚ ᱠᱟᱹᱢᱤᱱ ᱠᱚᱣᱟ ᱠᱚ ᱟᱨ ᱠᱟᱹᱢᱤᱱ ᱠᱚ ᱟᱛᱮᱫ ᱠᱚ ᱛᱩᱫᱟ ᱛᱟᱨᱯᱚᱨᱮ ᱟᱨᱦᱚᱸ ᱡᱟᱦᱟᱸᱭ ᱠᱚᱨᱮᱱ ᱰᱟᱝᱨᱤ ᱠᱚ ᱛᱟᱦᱮᱱᱟᱠᱚ ᱩᱱᱠᱩ ᱫᱚ ᱰᱟᱝᱨᱤ ᱱᱟᱦᱮᱞ ᱛᱮᱠᱚ ᱥᱤᱭᱟ ᱟᱨ ᱡᱟᱦᱟᱸᱭ ᱠᱚᱨᱮᱱ ᱰᱟᱝᱨᱤ ᱠᱚ ᱵᱟᱠᱚ ᱛᱟᱦᱮᱱᱟ ᱩᱱᱠᱩ ᱫᱚ ᱴᱨᱟᱠᱴᱚᱨ ᱛᱮᱠᱚ ᱥᱤ ᱠᱮᱫᱜᱮ ᱥᱤ ᱠᱟᱛᱮᱫ ᱞᱚᱥᱚᱫ ᱵᱮᱱᱟᱣᱮᱱ ᱜᱮ ᱞᱚᱥᱚᱫ ᱠᱟᱛᱮᱫ ᱛᱟᱨᱯᱚᱨᱮ ᱚᱱᱟ ᱡᱟᱦᱟᱸ ᱛᱚᱞᱟ ᱛᱩᱫ ᱠᱟᱫᱟ ᱚᱱᱟ ᱛᱚᱞᱟ ᱨᱚᱦᱚᱭ ᱦᱩᱭᱩᱜᱼᱟ ᱨᱚᱦᱚᱭᱮᱱᱜᱮ ᱟᱨᱦᱚᱸ ᱵᱷᱟᱫᱚᱨ ᱵᱷᱟᱫᱚᱨ ᱵᱚᱸᱜᱟ ᱫᱚ ᱟᱨᱦᱚᱸ ᱚᱱᱟᱠᱚ ᱜᱷᱟᱥ ᱦᱩᱭᱩᱜᱼᱟ ᱡᱟᱦᱟᱸ ᱜᱷᱟᱥᱚᱜᱼᱟ ᱠᱷᱮᱛ ᱠᱚᱨᱮ ᱱᱚᱣᱟ ᱜᱷᱟᱥ ᱠᱚ ᱥᱟᱯᱷᱟ ᱦᱩᱭᱩᱜᱼᱟ ᱦᱮᱲᱦᱮᱫ ᱥᱟᱯᱷᱟ ᱦᱩᱭᱩᱜᱼᱟ ᱚᱱᱟᱠᱚ ᱥᱟᱯᱷᱟ ᱠᱟᱛᱮᱫ ᱟᱨᱚ ᱡᱟᱜᱮ ᱥᱟᱨ ᱠᱚ ᱮᱢᱟᱜ ᱦᱩᱭᱩᱜᱼᱟ ᱡᱟᱛᱮ ᱚᱱᱟ ᱢᱚᱡᱽᱜᱮ ᱦᱟᱹᱨᱭᱟᱹᱲᱜᱮ ᱧᱮᱞᱚᱜᱼᱟ ᱟᱪᱪᱷᱟ ᱡᱚᱠᱷᱚᱱ ᱟᱹᱥᱤᱱ ᱵᱚᱸᱜᱟ ᱦᱩᱭᱩᱜᱼᱟ ᱛᱚᱠᱷᱚᱱ ᱫᱚ ᱟᱹᱰᱤ ᱦᱟᱹᱨᱭᱟᱹᱲᱜᱮ ᱧᱮᱞᱚᱜᱼᱟ ᱢᱚᱡᱽ ᱜᱮ ᱟᱨ ᱠᱟᱨᱛᱤᱠ ᱟᱸᱜᱷᱟᱲ ᱛᱚᱠᱷᱚᱱ ᱫᱚ ᱚᱱᱟ ᱦᱩᱲᱩ ᱠᱚ ᱵᱤᱞᱤᱜᱼᱟ ᱵᱤᱞᱤᱭᱮᱱ ᱜᱮ ᱛᱚᱠᱷᱚᱱ ᱫᱚ ᱟᱪᱪᱷᱟ ᱥᱚᱱᱟᱞᱤ ᱠᱟᱞᱟᱨ ᱨᱚᱝ ᱧᱮᱞᱚᱜᱟ ᱢᱚᱡᱽᱜᱮ ᱥᱚᱱᱟ ᱞᱮᱠᱟ ᱡᱚᱛᱚ ᱠᱚᱭᱚᱜ ᱞᱮᱠᱷᱟᱱ ᱢᱮᱱᱟᱢ ᱜᱳᱴᱟᱭ ᱜᱮ ᱥᱳᱱᱟ ᱞᱮᱠᱟᱜᱮ ᱧᱮᱞᱚᱜ ᱠᱟᱱᱟ ᱜᱳᱴᱟ ᱦᱮ ᱜᱚᱴᱟ ᱵᱟᱹᱭᱦᱟᱹᱲ ᱟᱨ ᱦᱩᱲᱩ ᱫᱚ ᱟᱭᱢᱟ ᱞᱮᱠᱟᱱ ᱦᱩᱲᱩ ᱜᱮᱞᱮ ᱨᱚᱦᱚᱭᱟ ᱡᱮᱢᱚᱱ ᱞᱚᱞᱟᱴ ᱥᱚᱨᱱᱚ ᱚᱱᱠᱮᱠ ᱠᱤᱪᱷᱩ ᱦᱩᱲᱩ ᱢᱟ ᱨᱟᱠᱟᱵᱽ ᱟᱠᱟᱱ ᱱᱤᱛᱚᱜ ᱟᱪᱪᱷᱟ ᱡᱚᱛᱚ ᱨᱚᱠᱚᱢ ᱦᱩᱲᱩ ᱜᱮᱞᱮ ᱨᱚᱦᱚᱭ ᱛᱟᱦᱮᱱᱟ ᱟᱪᱪᱷᱟ ᱚᱱᱟ ᱠᱚ ᱤᱨ ᱨᱟᱠᱟᱵᱽ ᱠᱟᱛᱮᱜ ᱟᱨᱚ ᱜᱷᱩᱨᱮ ᱤᱨ ᱨᱟᱠᱟᱵ ᱠᱟᱛᱮᱜ ᱚᱱᱟᱠᱚ ᱟᱨᱦᱚᱸ ᱜᱷᱩᱨᱮ ᱴᱨᱟᱠᱴᱟᱨ ᱛᱮ ᱥᱤ ᱠᱟᱛᱮᱫ ᱟᱨᱚ ᱥᱟᱯᱷᱟ ᱠᱟᱛᱮᱫ ᱛᱚᱠᱷᱚᱱ ᱫᱚ ᱟᱨᱦᱚᱸ ᱛᱩᱲᱤ ᱠᱚᱞᱮ ᱮᱨᱟ ᱟᱨᱚ ᱱᱚᱝᱠᱟ ᱵᱟᱨᱚ ᱢᱟᱥ ᱨᱮ ᱪᱟᱥᱢᱟ ᱢᱮᱱᱟᱜ ᱜᱮ ᱡᱮᱢᱚᱱ ᱵᱤᱞᱟᱹᱛᱤ ᱠᱚ ᱵᱮᱸᱜᱟᱲ ᱠᱚ ᱠᱚᱯᱷᱤ ᱠᱚ ᱡᱚᱛᱚ ᱨᱚᱠᱚᱢᱟᱜ ᱪᱟᱥ ᱜᱮᱞᱮ ᱪᱟᱥ ᱛᱟᱦᱮᱱᱟ ᱟᱭᱢᱟ ᱨᱚᱠᱚᱢᱟᱜ ᱜᱮᱞᱮ ᱪᱟᱥ ᱛᱟᱦᱮᱱᱟ